ᱟᱵᱚ ᱥᱟᱶᱛᱟ ᱥᱚᱢᱟᱡᱽ ᱨᱮ ᱡᱟᱦᱟᱸ ᱜᱷᱟᱨᱚᱸᱡᱽ ᱨᱮ ᱱᱟᱣᱟ ᱜᱤᱫᱽᱨᱟᱹᱭ ᱡᱚᱱᱢᱚᱜᱼᱟ ᱛᱚ ᱚᱱᱟ ᱜᱷᱟᱨᱚᱸᱡᱽ ᱫᱚ ᱩᱱ ᱡᱚᱠᱷᱚᱱ ᱪᱷᱩᱸᱛ ᱮᱱᱟ ᱟᱫᱚ ᱚᱱᱟ ᱪᱷᱩᱸᱛ ᱠᱟᱹᱢᱤ ᱥᱟᱯᱟᱭ ᱞᱟᱹᱜᱤᱫ ᱛᱮ ᱟᱵᱚᱣᱟᱜ ᱥᱚᱢᱟᱡᱽ ᱨᱮᱱ ᱢᱚᱬᱮ ᱦᱚᱲ ᱫᱚ ᱫᱚᱥ ᱡᱚᱱᱟ ᱠᱚ ᱡᱚᱛᱚ ᱠᱚᱛᱮ ᱦᱚᱦᱚ ᱠᱟᱛᱮᱫ ᱯᱮ ᱢᱟᱦᱟ ᱵᱟᱝᱠᱷᱟᱱ ᱢᱚᱬᱮ ᱢᱟᱦᱟᱨᱮ ᱚᱱᱟ ᱪᱷᱩᱸᱛ ᱠᱟᱹᱢᱤ ᱯᱷᱟᱨᱪᱟ ᱞᱟᱹᱜᱤᱫ ᱫᱚ ᱜᱟᱱᱚᱜᱼᱟ ᱟᱫᱚ ᱩᱱ ᱦᱤᱞᱳᱜ ᱫᱚ ᱞᱟᱹᱯᱤᱛ ᱵᱚᱱ ᱦᱚᱦᱚ ᱟᱭᱟ ᱞᱟᱹᱯᱤᱛ ᱦᱮᱡ ᱠᱟᱛᱮᱫ ᱩᱱᱤ ᱠᱟᱹᱴᱤᱡ ᱡᱟᱦᱟᱸᱭ ᱦᱩᱭ ᱠᱟᱱ ᱛᱟᱵᱚᱱ ᱩᱱᱤ ᱜᱤᱫᱽᱨᱟᱹᱭ ᱦᱚᱦᱚᱭ ᱭᱟ ᱦᱚᱭᱚ ᱠᱟᱛᱮᱫ ᱡᱚᱛᱚ ᱦᱚᱲᱛᱮ ᱩᱢ ᱯᱷᱟᱨᱪᱟ ᱦᱤᱡᱩᱜ ᱟᱵᱚᱱ ᱟᱫᱚ ᱱᱤᱢ ᱥᱳᱲᱮ ᱡᱚᱢ ᱵᱟᱲᱟ ᱦᱩᱭᱩᱜᱚᱜᱼᱟ ᱟᱨ ᱤᱱᱟᱹ ᱛᱟᱭᱚᱢ ᱠᱷᱚᱱᱜᱮ ᱚᱱᱟ ᱜᱷᱟᱨᱚᱸᱡᱽ ᱫᱚ ᱥᱟᱯᱷᱟᱜ ᱛᱟᱵᱚᱱᱟ